ᱤᱧ ᱫᱚ ᱠᱟᱛᱞᱟ ᱦᱟᱹᱠᱩ ᱠᱩᱥᱤ ᱠᱚᱣᱤᱧ ᱥᱟᱫᱷᱟᱨᱚᱱ ᱦᱚᱲ ᱮᱱᱛᱮ ᱥᱟᱱᱟᱢ ᱦᱚᱲ ᱜᱮ ᱨᱩᱭ ᱵᱟᱠᱷᱟᱡ ᱠᱟᱛᱞᱟ ᱥᱟᱵ ᱟᱹᱜᱩ ᱡᱤᱱᱤᱥ ᱢᱤᱫᱴᱮᱱ ᱢᱮᱠᱥᱤᱢᱟᱢ ᱢᱤᱫᱴᱮᱱ ᱯᱚᱭᱥᱟ ᱠᱚ ᱦᱟᱛᱟᱣᱟ ᱠᱚᱢ ᱱᱤᱥᱪᱚᱭ ᱵᱷᱟᱞᱮ ᱡᱤᱱᱤᱥ ᱧᱟᱢᱚᱜᱼᱟ ᱡᱚᱢ ᱛᱮᱦᱚᱸ ᱢᱚᱡᱽ ᱜᱮ ᱤᱠᱟᱹᱜᱼᱟ ᱚᱱᱟ ᱛᱮᱜᱮ ᱤᱧᱟᱹᱝ ᱢᱚᱱᱮ ᱫᱚ ᱚᱱᱟᱜᱮ ᱦᱩᱭᱩᱜ ᱡᱮ ᱨᱩᱭ ᱵᱟᱠᱷᱟᱡ ᱠᱟᱛᱞᱟ ᱱᱤᱭᱟᱹ ᱵᱟᱱᱭᱟ ᱵᱟᱨᱭᱟ ᱡᱤᱱᱤᱥ ᱜᱮ ᱯᱷᱮᱵᱨᱤᱴ ᱟᱨ ᱥᱟᱱᱟᱢ ᱦᱚᱲᱟᱜ ᱜᱮ ᱤᱧ ᱢᱚᱱᱮᱭ ᱫᱚᱹᱧ ᱡᱮ ᱱᱤᱭᱟᱹ ᱠᱚᱜᱮ ᱵᱟᱨᱭᱟ ᱡᱤᱱᱤᱥ ᱠᱚ ᱠᱩᱥᱤᱭᱟᱜᱼᱟ ᱦᱟᱹᱠᱩ ᱢᱚᱫᱽᱫᱷᱮ ᱨᱮᱫᱚ ᱥᱟᱱᱟᱢ ᱦᱚᱲ ᱜᱮ ᱠᱚ ᱡᱚᱢ ᱫᱟᱲᱮᱭᱟᱜᱼᱟ ᱢᱟᱱᱮ ᱢᱤᱫᱴᱮᱱ ᱚᱱᱠᱟ ᱡᱤᱱᱤᱥ ᱥᱮ ᱯᱚᱥᱟ ᱮᱢ ᱫᱟᱲᱮᱭᱟᱜ ᱦᱚᱲ ᱦᱚᱸᱠᱚ ᱡᱚᱢ ᱫᱟᱲᱮᱭᱟᱜᱼᱟ ᱯᱚᱭᱥᱟ ᱵᱟᱝ ᱮᱢ ᱫᱟᱲᱮ ᱦᱚᱲ ᱦᱚᱸᱠᱚ ᱠᱚᱢᱥᱚᱢ ᱦᱚᱸᱠᱚ ᱡᱚᱢ ᱫᱟᱲᱮᱜᱼᱟ